ᱦᱟᱹᱠᱩ ᱦᱟᱹᱠᱩ ᱫᱚ ᱤᱧᱫᱚ ᱵᱤᱥᱮᱥ ᱠᱟᱛᱮᱫ ᱩᱱᱠᱩ ᱢᱟᱺᱜᱽᱨᱤ ᱦᱟᱹᱠᱩ ᱟᱹᱰᱤᱧ ᱠᱩᱥᱤ ᱟᱠᱚᱣᱟ ᱞᱟᱹᱭ ᱟᱠᱚ ᱦᱟᱲᱟᱢ ᱦᱚᱲᱠᱚ ᱥᱮᱫᱟᱭ ᱢᱟᱺᱜᱽᱨᱤ ᱦᱟᱹᱠᱩ ᱡᱚᱢ ᱞᱮᱠᱚ ᱠᱷᱟᱱ ᱥᱮ ᱦᱚᱲᱢᱚᱨᱮ ᱟᱹᱰᱤ ᱢᱟᱭᱟᱢ ᱵᱟᱹᱲᱛᱤᱜᱼᱟ ᱟᱫᱚ ᱚᱱᱟ ᱥᱮᱫᱛᱮ ᱤᱧᱦᱚᱸ ᱩᱱᱠᱩ ᱢᱟᱺᱜᱽᱨᱤ ᱦᱟᱹᱠᱩ ᱫᱚ ᱟᱹᱰᱤᱜᱮᱧ ᱠᱩᱥᱤ ᱟᱠᱚᱣᱟ ᱟᱨ ᱱᱚᱜᱼᱚᱭ ᱱᱮᱥ ᱢᱟ ᱟᱹᱰᱤᱜᱮ ᱥᱤᱛᱩᱝ ᱟᱠᱟᱫ ᱤᱫᱤᱛᱮ ᱜᱟᱰᱟ ᱠᱚᱦᱚᱸ ᱫᱟᱜ ᱠᱚᱢ ᱟᱠᱟᱱᱟ ᱟᱫᱚ ᱱᱮᱥ ᱫᱚ ᱱᱟᱦᱟᱜ ᱟᱞᱮ ᱱᱚᱜᱼᱚᱭ ᱪᱟᱞᱟᱜ ᱞᱟᱹᱜᱤᱫ ᱞᱮ ᱢᱟᱱᱟᱜ ᱢᱟᱱᱮ ᱦᱟᱹᱠᱩ ᱜᱚᱡ ᱡᱟᱞᱟᱢ ᱠᱚᱞᱮ ᱡᱚᱛᱚᱞᱮ ᱥᱟᱡᱟᱣ ᱟᱠᱟᱜᱼᱟ ᱟᱨ ᱪᱟᱞᱟᱜ ᱟᱞᱮ ᱛᱮᱦᱤᱮᱧ ᱦᱚᱭᱛᱳ ᱢᱟᱺᱜᱽᱨᱤ ᱦᱟᱹᱠᱩ ᱠᱚ ᱛᱮᱦᱮᱧ ᱧᱟᱢ ᱞᱮᱠᱚ ᱠᱷᱟᱱ ᱟᱹᱰᱤ ᱠᱩᱥᱤᱧ ᱵᱩᱡᱷᱟᱹᱣᱟ ᱟᱨ ᱚᱱᱟ ᱞᱮᱠᱟᱛᱮ ᱛᱮᱦᱮᱧ ᱫᱚ ᱡᱚᱛᱚ ᱜᱟᱰᱟᱛᱮᱞᱮ ᱪᱟᱞᱟᱜ ᱠᱟᱱᱟ ᱦᱟᱹᱠᱩ ᱠᱚᱞᱮ ᱜᱚᱡ ᱟᱹᱜᱩ ᱠᱚᱣᱟ ᱱᱟᱦᱟᱜ ᱟᱨ ᱦᱟᱹᱠᱩ ᱠᱚ ᱜᱚᱡ ᱟᱹᱜᱩ ᱠᱟᱛᱮᱫ ᱛᱮᱦᱮᱧ ᱫᱚ ᱩᱱᱠᱩ ᱟᱹᱜᱩ ᱠᱟᱛᱮᱫ ᱜᱮ ᱱᱟᱦᱟᱜ ᱵᱮᱥ ᱴᱷᱤᱠ ᱫᱟᱠᱟ ᱠᱚᱦᱚᱸᱞᱮ ᱡᱚᱢᱟ ᱱᱟᱦᱟᱜ ᱢᱟᱺᱜᱽᱨᱤ ᱦᱟᱹᱠᱩ ᱫᱚ ᱥᱟᱵ ᱡᱚᱠᱷᱚᱱ ᱟᱹᱰᱤ ᱠᱚ ᱯᱟᱹᱴᱤᱭᱟ ᱟᱫᱚ ᱚᱱᱟ ᱞᱮᱠᱟᱛᱮ ᱟᱹᱰᱤ ᱥᱟᱵᱫᱷᱟᱱ ᱠᱟᱛᱮᱫ ᱜᱮ ᱩᱱᱠᱩ ᱫᱚ ᱥᱟᱵ ᱦᱩᱭᱩᱜᱼᱟ ᱟᱨ ᱚᱱᱟ ᱞᱮᱠᱟᱛᱮ ᱩᱱᱠᱩ ᱫᱚ ᱵᱮᱥᱤ ᱵᱟᱝᱠᱚ ᱧᱟᱢᱚᱜᱼᱟ ᱟᱨ ᱵᱟᱠᱚ ᱥᱟᱵ ᱜᱟᱱᱚᱜᱼᱟ ᱟᱫᱚ ᱪᱮᱥᱴᱟᱭ ᱮᱫᱟᱹᱧ ᱢᱟᱺᱜᱽᱨᱤ ᱦᱟᱹᱠᱩ ᱡᱩᱫᱤᱧ ᱧᱟᱢ ᱠᱚᱣᱟ ᱤᱧᱟᱹᱜ ᱯᱚᱠᱠᱷᱮ ᱫᱚ ᱟᱹᱰᱤᱜᱮ ᱠᱩᱥᱤᱭᱟᱱᱟᱜ ᱡᱤᱱᱤᱥ ᱠᱟᱱᱟ ᱟᱨ ᱩᱱᱠᱩ ᱡᱚᱢ ᱞᱮᱠᱚ ᱠᱷᱟᱱ ᱦᱟᱯᱲᱟᱢ ᱠᱚᱠᱚ ᱞᱟᱹᱭᱟ ᱡᱮ ᱦᱚᱲᱢᱚᱨᱮ ᱢᱟᱭᱟᱢ ᱠᱚ ᱟᱹᱰᱤᱜᱮ ᱵᱟᱹᱲᱛᱤᱜᱼᱟ ᱟᱨ ᱟᱹᱰᱤ ᱢᱚᱡᱽ ᱠᱚ ᱵᱩᱡᱷᱟᱹᱜᱼᱟ ᱟᱫᱚ ᱚᱱᱟ ᱞᱮᱠᱟᱛᱮ ᱛᱮᱦᱮᱧ ᱫᱚᱞᱮ ᱪᱟᱞᱟᱜ ᱠᱟᱱᱟ ᱟᱨ ᱫᱷᱤᱱᱟᱹᱱ ᱟᱹᱭᱩᱵ ᱫᱚ ᱱᱟᱦᱟᱜ ᱟᱞᱮ ᱡᱚᱛᱚ ᱩᱱᱠᱩ ᱠᱚ ᱟᱹᱜᱩ ᱠᱟᱛᱮᱫ ᱜᱮᱫ ᱠᱟᱛᱮᱫ ᱟᱫᱚ ᱞᱮ ᱥᱟᱥᱟᱝ ᱢᱚᱥᱞᱟ ᱟᱛᱮᱫ ᱟᱹᱰᱤ ᱵᱷᱟᱜᱮ ᱴᱷᱤᱠᱞᱮ ᱵᱷᱟᱡᱟ ᱠᱚᱣᱟ ᱟᱨᱞᱮ ᱡᱚᱢ ᱠᱚᱣᱟ ᱱᱟᱦᱟᱜ